ᱟᱹᱰᱤ ᱫᱤᱱ ᱠᱷᱚᱱ ᱜᱮ ᱤᱧ ᱢᱤᱫᱴᱮᱱ ᱥᱚᱠᱷ ᱛᱟᱦᱮᱸ ᱠᱟᱱ ᱛᱤᱧᱟᱹ ᱚᱱᱟ ᱥᱚᱠ ᱫᱚ ᱦᱩᱭᱩᱜ ᱠᱟᱱᱟ ᱥᱟᱱᱛᱟᱲᱟᱜ ᱡᱚᱢᱟᱜ ᱤᱥᱤᱱ ᱠᱟᱛᱮᱫ ᱢᱤᱫᱴᱮᱱ ᱫᱚᱠᱟᱱ ᱠᱷᱩᱞᱟᱹᱣ ᱨᱮᱭᱟᱜ ᱪᱮᱫᱟᱜ ᱥᱮ ᱤᱧ ᱫᱚ ᱤᱥᱤᱱ ᱵᱟᱥᱟᱝ ᱟᱹᱰᱤᱜᱮᱧ ᱠᱩᱥᱤᱭᱟᱜᱼᱟ ᱟᱫᱚ ᱩᱱ ᱤᱧ ᱫᱚᱧ ᱴᱷᱤᱠᱟᱹ ᱠᱮᱫᱼᱟ ᱚᱱᱟ ᱥᱟᱱᱛᱟᱲ ᱡᱚᱢᱟᱜ ᱠᱚᱫᱚ ᱯᱤᱴᱷᱟᱹ ᱰᱩᱸᱵᱩᱜ ᱨᱟᱯᱟᱜ ᱞᱟᱫ ᱚᱱᱟ ᱠᱚ ᱤᱥᱤᱱ ᱠᱟᱛᱮᱫ ᱤᱧ ᱟᱹᱠᱷᱨᱤᱧᱟ ᱟᱨ ᱮᱴᱟᱜ ᱫᱚᱠᱟᱱ ᱨᱮᱫᱚ ᱥᱮ ᱱᱤᱭᱟᱹ ᱠᱚ ᱡᱚᱢᱟᱜ ᱫᱚ ᱵᱟᱝ ᱧᱟᱢᱚᱜ ᱜᱮᱭᱟ ᱮᱠᱮᱱ ᱚᱱᱟ ᱵᱤᱫᱮᱥᱤ ᱡᱚᱢᱟᱜ ᱠᱚᱜᱮ ᱧᱟᱢᱚᱜᱼᱟ ᱟᱨ ᱚᱱᱟ ᱵᱤᱫᱮᱥᱤᱭᱟᱜ ᱡᱚᱢᱟᱜ ᱠᱚᱛᱮ ᱫᱚ ᱦᱚᱲᱢᱚ ᱠᱚᱜᱮ ᱵᱟᱲᱤᱡᱚᱜᱼᱟ ᱚᱱᱟᱛᱮ ᱤᱧ ᱫᱚ ᱟᱵᱚ ᱥᱟᱱᱛᱟᱲ ᱡᱚᱢᱟᱜ ᱟᱹᱠᱷᱨᱤᱧ ᱨᱮᱭᱟᱜ ᱤᱧ ᱴᱷᱟᱸᱣ ᱞᱮᱫᱼᱟ ᱟᱫᱚ ᱱᱚᱶᱟ ᱠᱟᱛᱷᱟ ᱜᱚᱜᱚ ᱵᱟᱵᱟᱧ ᱞᱟᱹᱭ ᱟᱫᱠᱤᱱᱟ ᱟᱨ ᱟᱹᱰᱤ ᱜᱮ ᱜᱚᱲᱚ ᱥᱚᱯᱚᱦᱚᱫ ᱠᱤᱱ ᱮᱢᱟᱣᱟᱫᱤᱧᱟ ᱟᱫᱚ ᱚᱱᱟ ᱯᱚᱨ ᱜᱮ ᱟᱞᱮ ᱫᱚ ᱫᱚᱠᱟᱱ ᱞᱮ ᱠᱷᱩᱞᱟᱹᱣ ᱠᱮᱫ ᱼᱟ ᱟᱨ ᱟᱹᱰᱤ ᱢᱚᱸᱡᱽ ᱜᱮ ᱱᱚᱶᱟ ᱡᱟᱚᱢᱟᱜ ᱫᱚᱠᱟᱱ ᱫᱚ ᱠᱚ ᱠᱩᱥᱤᱭᱟᱜ ᱛᱤᱧ